ᱱᱮᱛᱟᱨ ᱫᱟᱜ ᱨᱮ ᱯᱟᱭᱨᱟᱜ ᱞᱟᱹᱜᱤᱫ ᱛᱮ ᱩᱯᱟᱹᱭ ᱫᱚ ᱦᱩᱭᱩᱜ ᱠᱟᱱᱟ ᱪᱚᱥᱢᱟ ᱠᱚ ᱦᱚᱨᱚᱜᱮᱫ ᱠᱟᱱ ᱚᱱᱟᱛᱮ ᱵᱷᱟᱜᱮᱭᱟᱜ ᱠᱟᱱᱟ ᱡᱟᱦᱟᱸᱨᱮ ᱪᱚᱥᱢᱟᱢ ᱦᱚᱨᱚᱜ ᱞᱮᱠᱷᱟᱱ ᱫᱟᱜ ᱵᱷᱤᱛᱨᱤ ᱨᱮ ᱪᱮᱫ ᱠᱚ ᱡᱤᱱᱤᱥ ᱢᱮᱱᱟᱜᱼᱟ ᱚᱱᱟ ᱠᱚᱢ ᱧᱮᱞ ᱫᱟᱲᱮᱭᱟᱜᱼᱟ ᱟᱨ ᱡᱩᱫᱤ ᱫᱷᱤᱨᱤ ᱠᱚ ᱥᱮᱭᱟᱞᱚᱢ ᱠᱚ ᱛᱟᱦᱮᱸ ᱞᱮᱱᱠᱷᱟᱱ ᱛᱳ ᱚᱸᱰᱮ ᱫᱚ ᱵᱟᱢ ᱪᱟᱞᱟᱜᱼᱟ ᱚᱱᱟ ᱠᱷᱚᱱ ᱮᱴᱟᱜ ᱥᱮᱫ ᱮᱢ ᱪᱟᱞᱟᱜᱼᱟ ᱟᱢ ᱵᱟᱧᱪᱟᱣ ᱞᱟᱹᱜᱤᱫ ᱛᱮ ᱟᱢ ᱵᱟᱧᱪᱟᱜ ᱵᱟᱠᱷᱨᱟᱛᱮ ᱡᱟᱛᱮ ᱟᱢᱟᱜ ᱚᱥᱩᱵᱤᱫᱷᱟ ᱵᱟᱝ ᱦᱩᱭᱩᱜ ᱛᱟᱢ ᱛᱟᱨ ᱢᱚᱫᱽᱫᱷᱮᱨᱮ ᱴᱤᱝᱠᱤ ᱛᱟᱦᱮᱱ ᱠᱟᱱ ᱛᱟᱠᱚᱣᱟ ᱫᱮᱭᱟᱨᱮ ᱚᱠᱥᱤᱡᱮᱱ ᱠᱚ ᱟᱫᱮᱨ ᱛᱟᱨᱟᱭᱫᱟ ᱱᱚᱣᱟ ᱪᱚᱥᱢᱟ ᱦᱚᱨᱚᱜ ᱠᱟᱛᱮᱫ ᱟᱹᱰᱤᱜᱮ ᱟᱨᱠᱤ ᱩᱯᱚᱠᱟᱨ ᱦᱩᱭ ᱠᱟᱱᱟ ᱱᱚᱣᱟ ᱯᱟᱭᱨᱟᱜ ᱠᱷᱟᱹᱛᱤᱨ ᱛᱮᱫᱚ ᱮᱢᱚᱱᱠᱤ ᱯᱟᱭᱨᱟᱜ ᱨᱮᱭᱟᱜ ᱚᱥᱩᱵᱤᱫᱷᱟ ᱜᱮ ᱵᱟᱝ ᱦᱩᱭᱩᱜ ᱠᱟᱱ ᱛᱟᱠᱚᱣᱟ ᱧᱮᱞ ᱠᱟᱛᱮᱫ ᱠᱚ ᱯᱟᱭᱨᱟᱜ ᱠᱟᱱᱟ